ᱤᱧ ᱫᱚ ᱮᱠᱮᱱ ᱥᱟᱢᱟᱱ ᱨᱮ ᱤᱥᱤᱱᱟᱜ ᱡᱚᱢᱟᱜ ᱠᱷᱚᱱ ᱫᱚ ᱯᱮᱥᱟᱨ ᱠᱩᱠᱟᱨ ᱨᱮ ᱤᱥᱤᱱ ᱡᱚᱢᱟᱜ ᱜᱤᱧ ᱠᱩᱥᱤᱭᱟᱜᱼᱟ ᱪᱮᱫᱟᱜ ᱥᱮ ᱯᱮᱥᱟᱨ ᱠᱩᱠᱟᱨ ᱫᱚ ᱡᱚᱢᱟᱜ ᱦᱟᱨᱩᱵ ᱠᱟᱛᱮᱫ ᱤᱥᱤᱱᱚᱜ ᱠᱷᱟᱹᱛᱤᱨ ᱚᱱᱟ ᱨᱮᱭᱟᱜ ᱥᱚᱸᱫᱷᱟᱬ ᱥᱚ ᱦᱟᱹᱨᱩᱵ ᱛᱟᱦᱮᱸᱱᱟ ᱟᱨ ᱮᱠᱮᱱ ᱥᱟᱢᱟᱱ ᱨᱮ ᱤᱥᱤᱱ ᱡᱚᱢᱟᱜ ᱫᱚ ᱥᱚᱸᱫᱷᱟᱲ ᱥᱚ ᱛᱮᱫ ᱜᱮ ᱚᱴᱟᱝ ᱪᱟᱵᱟ ᱠᱚᱜ ᱛᱟᱦᱮᱸᱫ ᱟᱨ ᱤᱥᱤᱱ ᱦᱚᱸ ᱚᱱᱠᱟ ᱯᱮᱥᱟᱨ ᱠᱩᱠᱟᱨ ᱞᱮᱠᱟ ᱫᱚ ᱵᱟᱭ ᱤᱥᱤᱱ ᱫᱟᱲᱮ ᱠᱮᱭᱟ ᱚᱱᱟ ᱠᱷᱟᱹᱛᱤᱨ ᱛᱮ ᱯᱮᱥᱟᱨ ᱠᱩᱠᱟᱨ ᱨᱮ ᱡᱚᱢᱟᱜ ᱥᱟᱢᱟᱱ ᱤᱥᱤᱱ ᱜᱮ ᱥᱤᱵᱤᱞ ᱜᱮᱭᱟ